ᱦᱮᱸᱻ ᱦᱮᱸ ᱞᱟᱹᱭ ᱢᱮ ᱡᱚᱦᱟᱨ ᱜᱮ ᱞᱟᱹᱭ ᱢᱮ ᱠᱷᱚᱵᱚᱨ ᱪᱮᱫ ᱢᱚᱸᱡᱽ ᱵᱟᱲᱟᱜᱮᱭᱟᱭ ᱪᱮᱫ ᱪᱤᱠᱟᱭᱱᱟ ᱪᱮᱫ ᱪᱮᱫᱟᱜ ᱵᱟᱝ ᱪᱟᱞᱟᱜ ᱠᱟᱱᱟ ᱚᱻ ᱦᱩᱭᱩᱜ ᱠᱟᱱᱟ ᱚᱻ ᱟᱪᱪᱷᱟ ᱟᱪᱪᱷᱟ ᱚᱠᱟ ᱨᱳᱰ ᱨᱮ ᱢᱮᱱᱟᱜ ᱢᱮᱭᱟ ᱟᱪᱪᱷᱟ ᱢᱮᱱ ᱫᱟᱞᱤᱝ ᱡᱮ ᱢᱮᱱ ᱮᱫᱟᱹᱧ ᱡᱮ ᱱᱚᱜ ᱚᱱᱛᱮ ᱱᱚᱜᱼᱚᱭ ᱵᱳᱞᱯᱩᱨ ᱠᱷᱚᱡ ᱡᱟᱦᱟᱸ ᱯᱟᱱᱟᱜᱚᱲ ᱨᱳᱰ ᱚᱱᱟ ᱴᱟᱜ ᱨᱟᱥᱛᱟ ᱨᱮ ᱜᱟᱺᱰᱤ ᱞᱟᱜᱟ ᱞᱮᱠᱷᱟᱡ ᱵᱟᱝ ᱪᱤᱠᱟᱹᱜᱼᱟ ᱚᱱᱟ ᱴᱟᱜ ᱨᱟᱥᱟᱛᱟ ᱨᱮᱛᱚ ᱯᱮᱥᱮᱱᱡᱟᱨ ᱵᱷᱟᱞᱤᱜᱮ ᱢᱮᱱᱟᱜ ᱠᱚᱣᱟ ᱢᱚᱴᱟ ᱢᱩᱴᱤ ᱟᱨ ᱚᱸᱰᱮ ᱪᱮᱫ ᱞᱮᱠᱟ ᱯᱮᱥᱮᱧᱡᱟᱨ ᱠᱚ ᱦᱩᱭᱩᱜ ᱠᱟᱱᱟ

ᱟᱨ ᱯᱚᱭᱥᱟ ᱪᱮᱫ ᱞᱮᱠᱟ ᱦᱩᱭᱩᱜ ᱠᱟᱱᱟ ᱟᱨ ᱪᱮᱫ ᱞᱮᱠᱟ ᱦᱩᱭᱩᱜ ᱠᱟᱱᱟ ᱤᱭᱟᱹ ᱤᱱᱠᱟᱢ ᱢᱚᱴᱟ ᱢᱩᱴᱤ ᱪᱮᱫ ᱞᱟᱵᱷ ᱵᱟᱝ ᱦᱩᱭᱩᱜ ᱠᱟᱱᱟ ᱟᱵᱟᱨ ᱚᱸᱰᱮ ᱛᱟᱦᱮᱸᱱ ᱠᱷᱟᱡ ᱫᱚ ᱯᱷᱟᱞᱛᱩ ᱫᱩᱲᱩᱵ ᱜᱮ ᱛᱟᱦᱮᱸᱱᱟ ᱚᱸᱰᱮ ᱠᱷᱚᱡ ᱫᱚ ᱱᱚᱛᱮ ᱟᱹᱜᱩ ᱞᱮᱠᱷᱟᱡ ᱡᱟᱜᱮ ᱦᱩᱭᱩᱜᱼᱟ ᱛᱚ ᱱᱚᱰᱮ ᱟᱹᱜᱩ ᱞᱮᱠᱷᱟᱡ ᱱᱤᱭᱟᱹᱴᱟᱜ ᱦᱮᱸ ᱱᱤᱭᱟᱹᱴᱟᱜ ᱨᱳᱰ ᱱᱤᱭᱟᱹᱴᱟᱜ ᱨᱳᱰ ᱟᱹᱜᱩᱭ ᱵᱮᱱ ᱱᱤᱭᱟᱹᱴᱟᱜ ᱨᱳᱰ ᱨᱮ ᱪᱟᱞᱟᱣ ᱵᱮᱱ ᱦᱮᱸ ᱛᱟᱯᱚᱨ ᱪᱮᱫ ᱞᱮᱠᱟ ᱪᱟᱞᱟᱜ ᱠᱟᱱᱟ ᱵᱟᱝ ᱪᱟᱞᱟᱜ ᱠᱟᱱᱟ ᱛᱚ ᱪᱮᱫ ᱞᱮᱠᱟ ᱦᱩᱭᱩᱜ ᱠᱟᱱᱟ ᱵᱟᱝ ᱦᱩᱭᱩᱜ ᱠᱟᱱᱟ ᱛᱟᱯᱚᱨᱮ ᱧᱮᱞ ᱦᱩᱭᱩᱜᱼᱟ ᱢᱮᱱ ᱮᱟᱧ ᱚᱯᱷᱤᱚᱥ ᱨᱮᱜᱮ ᱢᱮᱱᱟᱜ ᱞᱤᱧᱟᱹ ᱜᱟᱰᱤ ᱢᱮᱱᱟᱜ ᱜᱮᱭᱟ ᱢᱮᱱ ᱫᱚ ᱵᱷᱟᱞᱤ ᱜᱮ ᱠᱤᱱᱛᱩ ᱛᱟᱣ ᱨᱮᱦᱚᱸ ᱪᱟᱞᱟᱣ ᱦᱩᱭᱩᱜᱼᱟ ᱚᱱᱠᱟ ᱵᱷᱤᱲ ᱢᱟᱡᱷᱮ ᱨᱮᱜᱮ ᱯᱨᱚᱛᱤᱫᱤᱱ ᱛᱚ ᱟᱨ ᱥᱚᱢᱟᱱ ᱵᱟᱝ ᱧᱟᱢᱚᱜᱼᱟ ᱚᱠᱟ ᱫᱤᱱ ᱫᱚ ᱦᱟᱸᱜ ᱢᱤᱫ ᱵᱟᱨ ᱫᱤᱱ ᱫᱚ ᱵᱷᱟᱞᱤ ᱯᱮᱥᱮᱱᱡᱟᱨ ᱠᱚ ᱦᱩᱭ ᱞᱮᱱ ᱠᱷᱟᱡ ᱟᱪᱪᱷᱟ ᱧᱮᱞ ᱞᱮᱜᱮ ᱞᱤᱧ ᱱᱟᱦᱟᱜ ᱪᱟᱞᱟᱜ ᱟᱞᱤᱧ ᱦᱟᱸᱜ ᱜᱟᱺᱰᱤ ᱠᱚ ᱥᱩᱱᱩᱢ ᱠᱚᱵᱮᱱ ᱵᱷᱚᱨᱟᱣ ᱫᱰᱟᱲᱟᱭᱟᱫ ᱜᱮᱭᱟ ᱛᱚ ᱜᱟᱺᱰᱤ ᱪᱮᱫ ᱞᱮᱠᱟ ᱢᱮᱱᱟᱜᱼᱟ ᱦᱮᱸ ᱟᱨ ᱴᱟᱭᱟᱨ ᱴᱤᱭᱩ ᱠᱚ ᱡᱚᱛᱚ ᱴᱷᱤᱠ ᱜᱮᱭᱟ ᱛᱚ ᱚᱻ ᱦᱮᱸ ᱟᱞᱤᱝ ᱦᱟᱸᱜ ᱤᱭᱟᱹ ᱧᱮᱞ ᱞᱮᱜᱮ ᱞᱤᱝ ᱱᱤᱛᱚᱜ ᱦᱟᱸᱜ ᱥᱩᱢᱟᱹᱭ ᱜᱟᱯᱟ ᱜᱟᱱ ᱦᱟᱸᱜ ᱞᱤᱧ ᱥᱮᱛᱟᱜ ᱵᱮᱞᱟ ᱞᱤᱝ ᱪᱟᱞᱟᱜ ᱠᱷᱟᱡ ᱪᱟᱞᱟᱣ ᱫᱟᱲᱮᱭᱟᱜ ᱠᱷᱟᱡ ᱢᱤᱫ ᱜᱷᱟᱹᱲᱤᱡ ᱧᱮᱧᱮᱞ ᱪᱮᱫ ᱞᱮᱠᱟ ᱨᱟᱥᱛᱟ ᱨᱮᱭᱟᱜ ᱚᱵᱚᱥᱛᱟ ᱦᱮᱸ ᱟᱨ ᱢᱮᱱ ᱮᱫᱟᱞᱤᱧ ᱫᱟᱠᱟ ᱠᱚᱵᱮᱱ ᱡᱚᱢ ᱵᱟᱲᱟ ᱠᱮᱫᱟ ᱥᱮ ᱵᱟᱝ ᱦᱮᱸ ᱡᱚᱢ ᱵᱟᱲᱟ ᱠᱮᱫᱟᱞᱤᱝ ᱟᱞᱤᱝ ᱦᱚᱸ ᱚᱻᱚᱲᱟᱜ ᱠᱷᱚᱡ ᱦᱮᱸ ᱞᱟᱹᱭ ᱵᱮᱱ ᱦᱮᱸ ᱦᱮᱸ ᱟᱞᱮ ᱦᱚᱸ ᱢᱚᱸᱡᱽ ᱵᱟᱲᱟᱜᱮ ᱞᱟᱹᱭᱮᱫ ᱞᱟᱹᱭ ᱵᱮᱱ ᱪᱮᱫ ᱵᱮᱱ ᱞᱟᱹᱭ ᱮᱫᱟ ᱦᱮᱸ ᱥᱮᱛᱚ ᱯᱚᱭᱥᱟ ᱫᱚ ᱵᱟᱝ ᱫᱚᱨᱠᱟᱨᱚᱜ ᱦᱩᱭᱩᱜᱼᱟ ᱠᱤ ᱟᱪᱪᱷᱟ ᱟᱨ ᱠᱚᱱᱴᱮᱠᱴᱟᱨ ᱫᱚ ᱛᱤᱱᱟᱹᱜ ᱢᱤᱫᱴᱮᱱ ᱜᱮᱭᱟᱭ ᱥᱮ ᱢᱤᱫᱴᱮᱱ ᱜᱮᱭᱟᱭ ᱚᱻ ᱟᱪᱪᱷᱟ ᱚᱻ ᱩᱱᱤ ᱪᱮᱫ ᱮ ᱪᱤᱠᱟᱭᱫᱟ ᱪᱮᱫ ᱮ ᱪᱤᱠᱟᱭᱫᱟ ᱠᱚᱱᱴᱮᱠᱴᱟᱨ ᱫᱚ ᱟᱪᱪᱷᱟ ᱟᱪᱪᱷᱟ ᱟᱪᱪᱷᱟ ᱛᱤᱱᱟᱹᱜ ᱫᱷᱟᱣ ᱮ ᱨᱟᱱᱤᱝ ᱮᱫ ᱛᱟᱦᱮᱸ ᱚᱱᱟ ᱨᱟᱥᱛᱟᱨᱮ ᱜᱟᱺᱰᱤ ᱯᱮ ᱟᱪᱪᱷᱟ ᱟᱪᱪᱷᱟ ᱯᱮ ᱫᱷᱟᱱ ᱛᱷᱮᱠᱮ ᱯᱩᱱ ᱫᱷᱟᱱ ᱛᱟᱨ ᱢᱚᱫᱽᱫᱷᱮ ᱥᱟᱨᱟ ᱫᱤᱱ ᱨᱮ ᱛᱤᱱᱟᱹᱜ ᱵᱮᱱᱤᱯᱷᱤᱴ ᱦᱤᱡᱩᱜ ᱠᱟᱱᱟ ᱞᱟᱵᱷ ᱫᱚ ᱵᱟᱝ ᱛᱟᱦᱮᱸᱱ ᱠᱟᱱᱟ ᱚᱻ ᱟᱪᱪᱷᱟ ᱟᱪᱪᱷᱟ ᱴᱷᱤᱠ ᱜᱮᱭᱟ ᱦᱟᱸᱜ ᱟᱞᱤᱝ ᱜᱟᱯᱟ ᱦᱮᱸ ᱞᱟᱹᱭ ᱵᱮᱱ ᱦᱮᱸ ᱜᱟᱯᱟ ᱦᱟᱸᱜ ᱞᱤᱝ ᱪᱟᱞᱟᱜ ᱠᱟᱱᱟ ᱢᱤᱫ ᱫᱷᱟᱣ ᱦᱟᱸᱜ ᱟᱪᱪᱷᱟ ᱴᱷᱤᱠ ᱜᱮᱭᱟ ᱟᱞᱤᱝ ᱦᱟᱸᱜ ᱞᱤᱧ ᱨᱩᱣᱟᱹᱲᱟ ᱦᱟᱸᱜ ᱥᱩᱢᱟᱹᱭ ᱞᱟᱜᱟᱜᱼᱟ ᱮᱠᱴᱩ ᱥᱮᱭ ᱪᱟᱨᱴᱟ ᱯᱟᱸᱪᱴᱟ ᱵᱟᱠᱷᱟᱡ ᱫᱚ ᱵᱟᱞᱤᱝ ᱨᱩᱣᱟᱹᱲ ᱫᱟᱲᱮᱭᱟᱜᱼᱟ ᱦᱮᱸ ᱟᱪᱪᱷᱟ ᱟᱪᱪᱷᱟ ᱢᱮᱱ ᱮᱫᱟᱞᱤᱝ ᱡᱚᱛᱚ ᱴᱷᱤᱠ ᱜᱮᱭᱟ ᱜᱟᱯᱟ ᱦᱟᱸᱜ ᱞᱤᱧ ᱪᱟᱞᱟᱜᱼᱟ ᱧᱮᱧᱮᱞ ᱢᱚᱸᱡᱽ ᱛᱮ ᱛᱟᱦᱮᱸᱱ ᱵᱮᱱ ᱦᱮᱸ ᱦᱮᱸ ᱦᱮᱸ ᱫᱚᱦᱚᱭ ᱵᱮᱱ ᱦᱮᱸ ᱫᱚᱦᱚᱭᱵᱮᱱ ᱛᱚᱵᱮ ᱟᱞᱤᱝ ᱦᱚᱸ